ᱦᱮᱞᱳ ᱦᱮᱸ ᱚᱠᱚᱭ ᱦᱮᱸ ᱠᱟᱹᱱᱟᱹᱧ ᱟᱢ ᱫᱚ ᱚᱠᱚᱭ ᱦᱮᱸ ᱦᱟᱹᱡᱩᱜ ᱢᱮ ᱟᱞᱮᱭᱟᱜ ᱢᱟᱞᱫᱟ ᱡᱮᱞᱟ ᱨᱮ ᱟᱢ ᱟᱹᱰᱤ ᱠᱟᱡᱟᱠ ᱞᱮ ᱠᱷᱚᱡᱮᱫ ᱢᱮᱭᱟ ᱦᱟᱹᱡᱩᱜ ᱢᱮ ᱟᱞᱮᱭᱟᱜ ᱢᱟᱞᱫᱟ ᱡᱮᱞᱟ ᱨᱮᱟᱭᱢᱟ ᱞᱮᱠᱟᱱ ᱫᱟᱬᱟᱱ ᱡᱟᱭᱜᱟ ᱢᱮᱱᱟᱜᱼᱟ ᱟᱢᱮᱢ ᱦᱮᱡ ᱞᱮᱱ ᱛᱷᱟᱡ ᱟᱹᱰᱤ ᱢᱚᱡᱽ ᱮᱢ ᱟᱹᱭᱠᱟᱹᱣᱟ ᱦᱮᱸ ᱟᱞᱮᱭᱟᱜ ᱢᱟᱞᱫᱟ ᱨᱮᱫᱚ ᱮᱦᱚᱵ ᱫᱚ ᱦᱩᱭᱩᱜ ᱠᱟᱱᱟ ᱟᱞᱮ ᱚᱠᱟ ᱚᱲᱟᱜ ᱠᱟᱱ ᱛᱟᱞᱮᱭᱟ ᱟᱞᱮᱭᱟᱜ ᱚᱲᱟᱜ ᱠᱷᱚᱱ ᱫᱚ ᱟᱹᱰᱤ ᱜᱮ ᱥᱩᱨ ᱨᱮ ᱢᱮᱱᱟᱜ ᱟᱹᱫᱤᱱᱟ ᱟᱹᱫᱤᱱᱟ ᱛᱟᱨᱯᱚᱨᱮ ᱫᱚ ᱦᱩᱭᱩᱜ ᱠᱟᱱᱟ ᱡᱮᱴᱟ ᱢᱟᱞᱫᱟ ᱨᱮᱭᱟᱜ ᱜᱳᱲ ᱥᱚᱥᱟᱝᱠᱚ ᱨᱟᱡᱟ ᱡᱮᱴᱟᱭ ᱛᱟᱦᱮᱠᱟᱱᱟ ᱩᱱᱤᱭᱟᱜ ᱨᱟᱡᱽᱫᱷᱟᱱᱤ ᱠᱟᱱ ᱛᱟᱭᱟ ᱟᱹᱫᱤᱱᱟ ᱨᱮᱭᱟᱜ ᱰᱤᱭᱟᱨ ᱯᱟᱨᱠ ᱢᱮᱱᱟᱜᱼᱟ ᱡᱮᱴᱟ ᱦᱚᱨᱤᱱ ᱠᱚ ᱢᱮᱱᱟᱜ ᱠᱚᱣᱟ ᱟᱨ ᱚᱱᱛᱮ ᱪᱟᱛᱚᱞ ᱢᱮᱱᱟᱜᱼᱟ ᱪᱟᱛᱚᱞ ᱨᱮᱭᱟᱜ ᱨᱟᱡᱽᱵᱟᱲᱤ ᱢᱮᱱᱟᱜᱼᱟ ᱟᱹᱰᱤ ᱜᱟᱱ ᱟᱭᱢᱟ ᱫᱟᱬᱟᱱ ᱡᱟᱭᱜᱟ ᱢᱮᱱᱟᱜᱼᱟ ᱟᱨᱦᱚᱸ ᱢᱟᱞᱫᱟ ᱨᱮ ᱨᱟᱝᱠᱤᱱᱤ ᱢᱮᱞᱟ ᱦᱩᱭᱩᱜᱼᱟ ᱟᱹᱰᱤ ᱢᱚᱡᱽ ᱦᱮᱸ ᱦᱮᱸ ᱮᱠᱫᱚᱢ ᱢᱮᱱᱟᱜᱼᱟ ᱟᱹᱰᱤ ᱟᱹᱰᱤ ᱱᱟᱯᱟᱭ ᱵᱮᱵᱚᱥᱛᱟ ᱢᱮᱱᱟᱜᱼᱟ ᱱᱚᱰᱮ ᱟᱹᱰᱤ ᱠᱟᱡᱟᱠ ᱟᱹᱰᱤ ᱰᱷᱤᱨ ᱜᱮᱥᱴ ᱦᱟᱣᱩᱥ ᱠᱚ ᱢᱮᱱᱟᱜᱼᱟ ᱡᱟᱦᱟᱸ ᱨᱮᱯᱮ ᱛᱟᱦᱮᱸ ᱫᱟᱲᱮᱭᱟᱜᱼᱟ ᱟᱭᱢᱟ ᱦᱚᱲ ᱯᱮ ᱛᱟᱦᱮᱸ ᱫᱟᱲᱮᱭᱟᱜᱼᱟ ᱱᱚᱰᱮ ᱡᱚᱢᱼᱧᱩ ᱛᱟᱨᱯᱚᱨᱮ ᱦᱚᱪᱪᱷᱮ ᱤᱭᱟᱹ ᱫᱟᱬᱟᱱ ᱪᱟᱞᱟᱜ ᱨᱮᱭᱟᱜ ᱵᱮᱵᱚᱥᱛᱟ ᱠᱚ ᱡᱚᱛᱚ ᱜᱮ ᱮᱠᱫᱚᱢ ᱟᱹᱰᱤ ᱢᱚᱡᱟ ᱟᱞᱮ ᱱᱚᱰᱮ ᱢᱟᱞᱫᱟ ᱨᱮ ᱡᱚᱫᱤ ᱟᱢᱮᱢ ᱢᱮᱱ ᱠᱷᱟᱡ ᱡᱮ ᱴᱨᱮᱹᱱ ᱛᱮᱢ ᱦᱟᱹᱡᱩᱜᱼᱟ ᱴᱨᱮᱹᱱ ᱛᱮᱦᱚᱸ ᱦᱩᱭᱩᱜ ᱜᱮᱭᱟ ᱟᱨ ᱡᱚᱫᱤ ᱟᱢᱮᱢ ᱢᱮᱱ ᱠᱷᱟᱡ ᱴᱨᱮᱹᱱ ᱛᱮᱫᱚ ᱛᱚᱵᱮ ᱟᱹᱰᱤ ᱫᱤᱱ ᱥᱚᱢᱚᱭ ᱞᱟᱜᱟᱜᱼᱟ ᱟᱢ ᱡᱮᱦᱮᱛᱩ ᱠᱮᱨᱮᱞᱟ ᱠᱷᱚᱡ ᱦᱟᱹᱡᱩᱜᱼᱮᱢ ᱢᱮᱱ ᱮᱫᱟ ᱟᱨ ᱡᱩᱫᱤ ᱩᱰᱟᱹᱜ ᱡᱟᱦᱟᱡ ᱛᱮ ᱦᱟᱹᱡᱩᱜ ᱮᱢ ᱢᱮᱱ ᱠᱷᱟᱡ ᱛᱟᱦᱚᱞᱮ ᱫᱚ ᱟᱞᱮ ᱱᱚᱰᱮ ᱥᱤᱞᱤᱜᱩᱲᱤ ᱥᱮ ᱠᱳᱞᱠᱟᱛᱟ ᱚᱠᱟ ᱠᱚ ᱢᱮᱱᱟ ᱚᱸᱰᱮ ᱯᱷᱮᱰ ᱠᱟᱛᱮ ᱛᱟᱨᱯᱚᱨᱮ ᱟᱢ ᱴᱨᱮᱹᱱ ᱛᱮᱢ ᱦᱮᱡ ᱫᱟᱰᱮᱭᱟᱜᱼᱟ ᱚᱱᱟ ᱛᱮᱫᱚ ᱥᱚᱢᱚᱭ ᱦᱚᱸ ᱟᱹᱰᱤ ᱵᱟᱧᱪᱟᱜ ᱛᱟᱵᱮᱱᱟ

ᱦᱮᱸ ᱦᱮᱸ ᱱᱚᱰᱮ ᱫᱚ ᱡᱚᱛᱚ ᱜᱮ ᱟᱹᱰᱤ ᱱᱟᱯᱟᱭ ᱵᱮᱵᱚᱥᱛᱟ ᱢᱮᱱᱟᱜᱼᱟ ᱟᱨ ᱦᱚᱜᱼᱚᱸᱭ ᱡᱮᱴᱟ ᱟᱹᱫᱤᱱᱟ ᱥᱮᱠᱚᱱᱫᱚᱨ ᱤᱭᱟᱹᱭ ᱵᱮᱱᱟᱣ ᱞᱮᱫᱟ ᱟᱹᱰᱤ ᱵᱷᱟᱜᱮ ᱡᱟᱭᱜᱟ ᱠᱟᱱᱟ ᱧᱮᱞ ᱞᱮᱠᱷᱟᱡ ᱵᱷᱟᱨᱚᱛ ᱨᱮᱭᱟᱜ ᱤᱛᱤᱦᱟᱥ ᱥᱚᱢᱯᱚᱨᱠᱮ ᱟᱹᱰᱤ ᱜᱟᱱ ᱫᱷᱟᱨᱚᱱᱟ ᱦᱩᱭᱩᱜ ᱛᱟᱢᱟ ᱟᱹᱰᱤ ᱠᱟᱡᱟᱠ ᱟᱭᱢᱟ ᱠᱤᱪᱷᱩ ᱵᱟᱰᱟᱭᱮᱢ ᱧᱟᱢᱟ ᱟᱨ ᱢᱟᱞᱫᱟ ᱨᱮᱢᱟ ᱵᱤᱠᱠᱷᱟᱛᱚ ᱵᱟᱰᱟᱭ ᱜᱮᱭᱟᱢ ᱚᱱᱟ ᱫᱚ ᱦᱩᱭᱩᱜ ᱠᱟᱱᱟ ᱩᱞ ᱩᱞ ᱢᱮᱱ ᱞᱮᱠᱷᱟᱡ ᱜᱮ ᱡᱮᱴᱟ ᱢᱟᱞᱫᱟ ᱨᱮᱭᱟᱜ ᱠᱟᱛᱷᱟ ᱜᱮ ᱯᱨᱚᱛᱷᱚᱢ ᱨᱮ ᱫᱤᱥᱟᱹᱜᱼᱟ ᱦᱮᱸ ᱴᱷᱤᱠᱜᱮᱭᱟ ᱦᱮᱸ ᱦᱟᱹᱡᱩᱜ ᱢᱮ ᱦᱟᱸᱜ ᱥᱚᱢᱚᱭ ᱠᱟᱛᱮ